ᱛᱮᱦᱮᱧᱫᱚ ᱫᱟᱬᱟᱱ ᱫᱟᱬᱟᱱ ᱠᱚᱫᱚ ᱟᱹᱰᱤ ᱵᱷᱟᱹᱜᱤᱧ ᱠᱩᱥᱤᱭᱟᱜᱼᱟ ᱟᱨ ᱱᱚᱝᱠᱟ ᱫᱟᱬᱟ ᱞᱮᱱᱠᱷᱟᱱ ᱵᱟᱭᱨᱮ ᱨᱮᱱ ᱦᱚᱲ ᱥᱟᱞᱟᱜ ᱟᱹᱰᱤᱜᱟᱱ ᱩᱯᱨᱩᱢ ᱦᱩᱭᱩᱜᱼᱟ ᱟᱨ ᱩᱯᱨᱩᱢ ᱥᱟᱶᱛᱮ ᱢᱤᱫᱴᱮᱱ ᱵᱩᱫᱽᱫᱷᱤ ᱥᱮ ᱚᱱᱠᱟᱱ ᱡᱟᱭᱜᱟᱨᱮ ᱤᱫᱤ ᱠᱟᱛᱮᱫ ᱟᱹᱰᱤ ᱨᱟᱹᱥᱠᱟᱹ ᱥᱟᱺᱦᱤᱡ ᱦᱚᱲ ᱥᱟᱞᱟᱜ ᱨᱚᱯᱚᱲ ᱱᱚᱜᱼᱚ ᱱᱟᱠᱚ ᱟᱹᱰᱤ ᱵᱷᱟᱹᱜᱤᱧ ᱠᱩᱥᱤᱭᱟᱜᱼᱟ ᱟᱨ ᱟᱞᱮ ᱟᱹᱛᱩ ᱴᱚᱴᱷᱟ ᱠᱚᱨᱮᱱ ᱜᱟᱛᱮ ᱠᱚᱲᱟ ᱠᱚ ᱱᱩᱠᱩ ᱠᱚᱦᱚᱸ ᱫᱟᱬᱟᱱ ᱫᱚ ᱟᱹᱰᱤᱜᱮ ᱞᱟᱹᱠᱛᱤ ᱠᱟᱱ ᱛᱟᱠᱚᱣᱟ ᱟᱨ ᱱᱩᱠᱩ ᱫᱚ ᱱᱚᱝᱠᱟ ᱡᱮᱢᱚᱱ ᱞᱩᱜᱩᱼᱵᱩᱨᱩ ᱧᱮᱞᱚᱜ ᱠᱟᱱ ᱧᱩᱛᱩᱢᱟᱱ ᱵᱩᱨᱩ ᱛᱟᱵᱚᱱ ᱱᱚᱣᱟ ᱡᱟᱭᱜᱟ ᱨᱮ ᱡᱮᱢᱚᱱ ᱵᱚᱸᱜᱟᱼᱵᱩᱨᱩ ᱥᱮ ᱟᱭᱢᱟ ᱜᱟᱱ ᱦᱚᱲᱠᱚ ᱪᱟᱞᱟᱜᱼᱟ ᱱᱚᱜᱼᱚ ᱱᱚᱝᱠᱟᱱ ᱡᱟᱭᱜᱟ ᱨᱮ ᱞᱟᱹᱭ ᱠᱟᱛᱮᱫ ᱱᱩᱠᱩ ᱟᱞᱮ ᱥᱚᱸᱜᱮ ᱥᱚᱸᱜᱮ ᱱᱚᱣᱟ ᱴᱚᱴᱷᱟ ᱨᱮᱱ ᱜᱟᱛᱮ ᱥᱟᱞᱟᱜ ᱞᱮ ᱪᱟᱞᱟᱣ ᱮᱱᱟ ᱟᱨ ᱩᱱᱠᱩ ᱟᱹᱰᱤ ᱵᱷᱟᱹᱜᱤ ᱧᱮᱞ ᱠᱟᱛᱮᱫ ᱠᱚ ᱵᱩᱡᱷᱟᱹᱣ ᱠᱮᱫᱟ ᱡᱮ ᱱᱚᱝᱠᱟᱱᱟᱜ ᱫᱟᱬᱟ ᱞᱮᱠᱷᱟᱱ ᱱᱚᱝᱠᱟᱱᱟᱜ ᱢᱤᱫᱴᱮᱱ ᱱᱟᱯᱟᱭ ᱡᱤᱱᱤᱥ ᱧᱮᱞᱚᱜᱼᱟ ᱥᱮ ᱱᱟᱯᱟᱭ ᱵᱩᱫᱽᱫᱷᱤ ᱪᱮᱫᱚᱜᱼᱟ ᱟᱨ ᱵᱷᱟᱹᱜᱤ ᱦᱚᱲ ᱥᱟᱞᱟᱜ ᱩᱯᱨᱩᱢ ᱦᱩᱭᱩᱜᱼᱟ ᱟᱫᱚ ᱱᱚᱣᱟ ᱞᱮᱠᱟᱛᱮ ᱚᱱᱟ ᱴᱚᱴᱷᱟ ᱠᱚᱨᱮᱱ ᱟᱞᱮ ᱜᱟᱛᱮ ᱠᱚᱲᱟ ᱠᱚ ᱟᱭᱢᱟᱜᱟᱱ ᱱᱚᱝᱠᱟᱞᱮ ᱫᱟᱬᱟ ᱫᱟᱬᱟᱛᱮ ᱵᱩᱫᱽᱫᱷᱤ ᱞᱮ ᱚᱨᱡᱚᱱ ᱠᱮᱫᱼᱟ ᱟᱨ ᱫᱟᱬᱟᱱ ᱫᱚ ᱟᱹᱰᱤ ᱵᱷᱟᱹᱜᱤ ᱡᱤᱱᱤᱥ ᱠᱟᱱ ᱜᱮᱭᱟ ᱟᱨ ᱟᱹᱰᱤ ᱞᱟᱹᱠᱛᱤ ᱜᱮᱭᱟ ᱵᱟᱝᱠᱷᱟᱱ ᱟᱵᱚ ᱡᱩᱫᱤ ᱢᱤᱫ ᱚᱲᱟᱜ ᱨᱮᱜᱮ ᱡᱩᱫᱤ ᱠᱚ ᱛᱟᱦᱮᱸ ᱠᱚᱜᱼᱟ ᱛᱟᱦᱞᱮ ᱱᱩᱠᱩ ᱜᱟᱛᱮ ᱠᱚᱲᱟ ᱱᱚᱣᱟ ᱵᱩᱫᱽᱫᱷᱤ ᱵᱟᱝᱠᱚ ᱚᱨᱡᱚᱱ ᱫᱟᱲᱮᱜ ᱠᱮᱭᱟ ᱥᱮ ᱱᱚᱣᱟᱠᱚ ᱡᱤᱱᱤᱥ ᱵᱟᱝᱠᱚ ᱧᱮᱞ ᱫᱟᱲᱮ ᱠᱮᱭᱟ ᱱᱚᱣᱟ ᱨᱮᱱᱟᱜ ᱛᱮᱞᱟ ᱫᱚ ᱱᱚᱸᱰᱮ ᱜᱮᱞᱤᱧ ᱢᱩᱪᱟᱹᱫ ᱠᱮᱫᱟ